ᱤᱧ ᱧᱩᱢ ᱩᱨᱩᱢ ᱢᱚᱬᱮ ᱦᱚᱲᱟᱜ ᱧᱩᱛᱩᱢ ᱫᱚ ᱦᱩᱭᱩᱜ ᱠᱟᱱᱟ ᱢᱤᱛᱟᱞᱤ ᱦᱮᱢᱵᱨᱚᱢ ᱱᱚᱢᱤᱛᱟ ᱥᱚᱨᱮᱱ ᱡᱳᱥᱱᱟ ᱴᱩᱰᱩ ᱡᱳᱥ ᱢᱤᱛᱟᱞᱤ ᱵᱟᱥᱠᱤ ᱵᱳᱭᱥᱟᱠᱷᱤ ᱵᱮᱥᱨᱟ